ᱥᱟᱱᱛᱟᱞᱤ ᱯᱟᱹᱨᱥᱤ ᱫᱚ ᱚᱱᱟᱨᱡᱚ ᱚᱥᱴᱨᱤᱠ ᱵᱷᱟᱥᱟ ᱜᱳᱥᱴᱤ ᱠᱷᱚᱡ ᱦᱮᱡ ᱟᱠᱟᱱᱟ ᱥᱟᱱᱛᱟᱞᱤ ᱯᱟᱹᱨᱥᱤᱨᱮ ᱚᱱᱟ ᱫᱚ ᱚᱱᱟ ᱯᱟᱨᱥᱤ ᱫᱚ ᱦᱩᱭᱩᱜ ᱠᱟᱱᱟ ᱟᱹᱰᱤ ᱥᱨᱮᱥᱴᱷᱚ ᱯᱟᱹᱨᱥᱤ ᱚᱱᱟ ᱢᱤᱫᱴᱟᱝ ᱡᱟᱹᱛᱤ ᱜᱳᱥᱴᱷᱤᱣᱟᱜ ᱯᱟᱹᱨᱥᱤ ᱠᱟᱱᱟ ᱡᱟᱸᱦᱟᱭ ᱫᱚ ᱥᱟᱱᱛᱟᱲ ᱠᱚ ᱢᱮᱛᱟ ᱠᱚ ᱠᱟᱱᱟ ᱩᱱᱠᱩᱣᱟᱜ ᱡᱟᱱᱟᱢ ᱟᱲᱟᱝ ᱠᱟᱱᱟ ᱥᱮᱫᱟᱭ ᱫᱚ ᱯᱟᱹᱨᱥᱤ ᱨᱮᱭᱟᱜ ᱚᱞ ᱵᱤᱞ ᱫᱚ ᱵᱟᱝ ᱛᱟᱸᱦᱮ ᱠᱟᱱᱟ ᱥᱟᱱᱛᱟᱞᱤ ᱨᱮᱭᱟᱜ ᱞᱟᱭ ᱞᱟᱠᱪᱟᱨ ᱡᱚᱛᱚ ᱠᱤᱪᱷᱩ ᱜᱮ ᱨᱚᱲ ᱨᱮ ᱟᱸᱡᱚᱢ ᱟᱸᱡᱚᱢ ᱛᱮ ᱥᱮᱬᱟ ᱦᱩᱭᱩᱜ ᱠᱟᱱ ᱛᱟᱸᱦᱮᱱᱟ ᱚᱱᱟ ᱠᱚᱫᱚ ᱰᱷᱤᱨ ᱠᱟᱭᱛᱮ ᱱᱟᱜᱟᱢ ᱨᱮᱭᱟᱜ ᱠᱟᱛᱷᱟ ᱠᱚᱫᱚ ᱥᱮᱨᱮᱧ ᱨᱮᱜᱮ ᱚᱞ ᱥᱮᱨᱮᱧ ᱨᱮᱜᱮ ᱢᱮᱱᱟᱜᱼᱟ ᱡᱟᱦᱟᱸ ᱠᱚᱫᱚ ᱮᱱᱮᱡ ᱥᱮᱨᱮᱧ ᱟᱠᱷᱲᱟ ᱨᱮᱠᱚ ᱥᱚᱫᱚᱨᱮᱫ ᱠᱟᱱ ᱛᱟᱸᱦᱮᱱᱟ ᱟᱫᱚ ᱥᱮᱨᱮᱧ ᱟᱸᱡᱚᱢ ᱟᱸᱡᱚᱢ ᱛᱮ ᱛᱟᱭᱚᱢ ᱫᱟᱨᱟᱢ ᱡᱟᱸᱦᱟᱭ ᱠᱚᱠᱚ ᱡᱟᱱᱟᱢᱚᱜ ᱠᱟᱱᱟ ᱟᱵᱚ ᱠᱚ ᱥᱮᱨᱮᱧ ᱞᱮᱠᱟ ᱛᱮᱜᱮ ᱟᱵᱚᱣᱟᱜ ᱚᱱᱟ ᱜᱷᱚᱴᱚᱱ ᱫᱚᱵᱚ ᱵᱟᱰᱟᱭ ᱠᱟᱫᱟ ᱟᱹᱰᱤ ᱢᱚᱸᱡᱽ ᱨᱚᱲ ᱟᱲᱟᱝ ᱢᱮᱱᱟᱜᱼᱟ ᱮᱱᱮᱡ ᱥᱮᱨᱮᱧ ᱛᱟᱞᱟᱛᱮ ᱚᱱᱟᱵᱚ ᱵᱩᱡᱽ ᱮᱫᱟ ᱱᱚᱣᱟ ᱫᱚ ᱛᱟᱭᱚᱢ ᱫᱟᱨᱟᱢ ᱵᱷᱟᱨᱚᱛ ᱥᱚᱨᱠᱟᱨ ᱫᱩ ᱦᱟᱡᱟᱨ ᱟᱴ ᱥᱟᱞ ᱨᱮ ᱥᱚᱝᱵᱤᱫᱷᱟᱱ ᱨᱮ ᱥᱤᱠᱨᱤᱛᱤ ᱮᱢᱟᱣᱟᱫᱟ ᱱᱤᱛᱚᱜ ᱫᱚ ᱯᱚᱱᱰᱤᱛ ᱨᱚᱜᱷᱱᱟᱛᱷ ᱢᱩᱨᱢᱩᱣᱟᱜ ᱵᱮᱱᱟᱣ ᱚᱱᱟ ᱥᱟᱱᱛᱟᱞᱤ ᱥᱠᱨᱤᱯᱴ ᱚᱞᱪᱤᱠᱤ ᱟᱠᱟᱨ ᱛᱮ ᱚᱞᱚᱜᱚᱜ ᱠᱟᱱᱟ ᱯᱟᱹᱦᱤᱞ ᱫᱚ ᱚᱱᱟ ᱫᱚ ᱛᱷᱚᱲᱟ ᱦᱚᱲ ᱫᱚ ᱵᱟᱝᱞᱟ ᱛᱮᱠᱚ ᱚᱞᱮᱫ ᱠᱟᱱ ᱛᱟᱸᱦᱮᱫ ᱟ ᱠᱟᱱᱟ ᱟᱨ ᱛᱷᱚᱲᱟ ᱦᱚᱲ ᱫᱚ ᱨᱳᱢᱟᱱ ᱛᱮ ᱛᱷᱚᱲᱟ ᱦᱚᱲ ᱫᱚ ᱦᱤᱱᱫᱤ ᱫᱮᱵᱽ ᱱᱟᱜᱚᱨᱤ ᱛᱮ ᱛᱷᱚᱲᱟ ᱦᱚᱲ ᱫᱚ ᱩᱲᱤᱭᱟ ᱛᱮ ᱠᱤᱱᱛᱩ ᱱᱤᱛᱳᱜ ᱫᱚ ᱚᱱᱟ ᱠᱟᱫᱚ ᱟᱭᱢᱟᱜᱮ ᱪᱤᱠᱤᱛᱮ ᱚᱞ ᱵᱤᱞ ᱦᱩᱭᱩᱜ ᱠᱟᱱᱟ ᱟᱫᱚ ᱱᱤᱛᱚᱜ ᱫᱚ ᱟᱭᱢᱟᱜᱟᱱ ᱚᱱᱚᱞᱤᱭᱟᱹ ᱠᱚᱠᱚ ᱩᱰᱩᱠ ᱟᱠᱟᱱᱟ ᱟᱨ ᱚᱞ ᱮᱫᱟᱠᱚ ᱰᱷᱮᱨ ᱠᱟᱭᱛᱮ ᱫᱚ ᱢᱮᱱ ᱜᱟᱱᱚᱜᱼᱟ ᱮᱱᱮᱡ ᱥᱮᱨᱮᱧ ᱛᱟᱞᱟ ᱛᱮᱜᱮ ᱚᱱᱟ ᱫᱚ ᱦᱚᱲ ᱠᱚ ᱵᱩᱡᱽ ᱠᱟᱫᱟ ᱫᱤᱥᱚᱢ ᱨᱮᱱ ᱮᱴᱟᱜ ᱢᱟᱱᱢᱤ ᱠᱚ ᱵᱩᱡᱽ ᱟᱠᱟᱫᱟ ᱡᱮ ᱥᱟᱱᱛᱟᱞᱤ ᱵᱚᱞᱮ ᱢᱤᱫᱴᱟᱝ ᱯᱟᱹᱨᱥᱤ ᱡᱟᱸᱦᱟ ᱫᱚ ᱟᱹᱰᱤ ᱞᱟᱭ ᱞᱟᱠᱪᱟᱨ ᱛᱟᱞᱟᱛᱮ ᱟᱹᱰᱤ ᱯᱨᱚᱥᱤᱫᱽᱫᱷᱚ ᱜᱮᱭᱟ ᱮᱵᱚᱝ ᱥᱚᱨᱮᱥ ᱜᱮᱭᱟ